ᱦᱮᱞᱳ ᱦᱮᱸ ᱢᱟ ᱨᱚᱲ ᱢᱮ ᱚᱠᱚᱭ ᱠᱟᱱᱟᱢ ᱦᱮᱸ ᱢᱟ ᱨᱚᱲᱢᱮ ᱛᱚᱵᱮ ᱪᱮᱫ ᱵᱤᱥᱚᱭ ᱦᱮᱸ ᱫᱟᱜ ᱥᱟᱯᱞᱟᱭ ᱨᱮᱱ ᱦᱚᱲ ᱠᱟᱱ ᱜᱤᱭᱟᱹᱧ ᱪᱮᱫ ᱞᱮᱠᱟᱱ ᱯᱨᱚᱵᱞᱮᱢ ᱟᱪᱪᱷᱟ ᱠᱷᱟᱹᱞᱤ ᱤᱱᱟᱹ ᱢᱚᱛᱚᱜᱮ ᱥᱮ ᱡᱟᱦᱟᱱᱟᱜ ᱦᱮᱸ ᱟᱨ ᱫᱟᱜ ᱵᱚᱰᱮᱜᱮ ᱩᱰᱩᱠᱚᱜ ᱠᱟᱱᱟ ᱟᱪᱪᱷᱟ ᱴᱷᱤᱠ ᱜᱮᱭᱟ ᱛᱟᱦᱚᱞᱮ ᱟᱞᱮ ᱨᱮᱱ ᱚᱠᱚᱭ ᱢᱮᱱᱟᱜ ᱠᱚᱣᱟ ᱥᱮ ᱛᱮᱦᱤᱧ ᱴᱮᱠᱱᱮᱥᱤᱭᱟᱱ ᱠᱚ ᱢᱮᱱᱟᱜ ᱠᱚᱣᱟ ᱩᱱᱠᱩ ᱥᱚᱸᱜᱮ ᱜᱟᱞᱢᱟᱨᱟᱣ ᱠᱟᱛᱮᱫ ᱱᱟᱦᱟᱜ ᱟᱫᱚ ᱵᱮᱵᱚᱥᱛᱷᱟᱜᱼᱟ ᱨᱮᱱᱟᱜᱞᱮ ᱱᱟᱜᱷᱞᱮ ᱠᱩᱨᱩᱢᱩᱴᱩᱭᱮᱫᱟ ᱡᱟᱦᱟᱱᱟᱜ ᱡᱟᱦᱟᱱᱟᱜ ᱟᱪᱪᱷᱟ ᱴᱷᱤᱠ ᱜᱮᱭᱟ ᱛᱟᱦᱚᱞᱮ ᱟᱞᱮᱨᱮᱱ ᱚᱠᱚᱭ ᱠᱚ ᱢᱮᱱᱟᱜ ᱠᱚᱣᱟ ᱴᱮᱠᱱᱤᱥᱤᱭᱟᱱ ᱩᱱᱠᱩ ᱠᱚ ᱥᱚᱸᱜᱮ ᱜᱟᱞᱢᱟᱨᱟᱣ ᱠᱟᱛᱮᱫ ᱵᱟᱨᱯᱮ ᱫᱤᱱ ᱵᱷᱤᱛᱨᱤ ᱜᱮ ᱪᱮᱥᱴᱟᱭᱟᱞᱮ ᱟᱞᱮ ᱟᱯᱮᱭᱟᱜ ᱥᱚᱢᱚᱥᱥᱟ ᱫᱚᱞᱮ ᱢᱤᱴᱟᱹᱣᱟ ᱦᱮᱸ ᱟᱨ ᱪᱮᱫ ᱥᱚ ᱠᱟᱱᱟ ᱴᱷᱤᱠ ᱜᱮᱭᱟ ᱛᱟᱦᱚᱞᱮ ᱚᱱᱟᱦᱚᱸ ᱯᱷᱤᱞᱴᱟᱨ ᱨᱮᱱᱟᱜ ᱥᱚᱢᱚᱥᱥᱟ ᱛᱮᱭᱟᱨ ᱠᱟᱱᱟ ᱪᱮᱛᱟ ᱚᱱᱟᱞᱮ ᱧᱮᱞᱟ ᱚᱱᱟ ᱧᱮᱞ ᱠᱟᱛᱮᱫ ᱞᱮ ᱵᱮᱵᱚᱥᱛᱷᱟᱭᱟ ᱱᱟᱦᱟᱜ ᱩᱥᱟᱹᱨᱟ ᱜᱮ ᱴᱷᱤᱠ ᱜᱮᱭᱟ ᱟᱨ ᱱᱚᱣᱟ ᱯᱨᱚᱵᱞᱮᱢ ᱫᱚ ᱟᱞᱮᱭᱟᱜ ᱤᱭᱟᱹ ᱨᱮᱞᱮ ᱚᱞ ᱩᱪᱟᱹᱲᱫᱟ ᱱᱟᱦᱟᱜ ᱚᱱᱟ ᱞᱮᱠᱟᱛᱮ ᱥᱚᱢᱚᱥᱥᱟ ᱥᱚᱢᱟᱫᱷᱟᱱ ᱨᱮᱱᱟᱜ ᱞᱮ ᱪᱮᱥᱴᱟᱭᱟ ᱴᱷᱤᱠ ᱜᱮᱭᱟ ᱦᱮᱸ ᱚᱱᱟᱦᱚᱸ ᱯᱷᱤᱞᱴᱟᱨ ᱨᱮᱱᱟᱜ ᱯᱨᱚᱵᱞᱮᱢ ᱢᱮᱱᱟᱜ ᱠᱷᱟᱡ ᱫᱚ ᱚᱱᱟ ᱦᱚᱸᱞᱮ ᱧᱮᱞᱟ ᱟᱨ ᱚᱱᱟ ᱨᱮᱱᱟᱜ ᱵᱮᱵᱚᱥᱛᱷᱟ ᱦᱚᱸᱞᱮ ᱵᱮᱵᱚᱥᱛᱷᱟᱭᱟ ᱴᱷᱤᱠ ᱜᱮᱭᱟ ᱟᱨ ᱱᱤᱭᱟᱹᱠᱚ ᱥᱚᱢᱚᱥᱟ ᱫᱚ ᱦᱩᱭ ᱫᱟᱲᱮᱭᱟᱜᱼᱟ ᱴᱷᱤᱠ ᱜᱮᱭᱟ